ᱦᱮᱸ ᱮᱴᱟᱜ ᱫᱷᱚᱨᱚᱢ ᱡᱷᱚᱛᱚ ᱜᱮ ᱱᱤᱨᱟᱹᱭᱟ ᱟᱨ ᱡᱷᱚᱛᱚ ᱫᱷᱚᱨᱚᱢ ᱜᱮᱧ ᱠᱩᱥᱤᱭᱟᱜᱼᱟ ᱢᱮᱱᱠᱷᱟᱱ ᱚᱱᱟ ᱠᱷᱚᱱ ᱢᱟᱲᱟᱝᱛᱮ ᱱᱤᱡᱮᱨᱟᱜ ᱫᱷᱚᱨᱚᱢ ᱥᱮ ᱟᱯᱱᱟᱨᱟᱜ ᱫᱷᱚᱨᱚᱢ ᱜᱮ ᱢᱟᱲᱟᱝ ᱛᱮ ᱠᱩᱥᱤᱭᱟᱜ ᱢᱮᱥᱮ ᱤᱧ ᱦᱚᱸ ᱱᱤᱡᱮᱨᱟᱜ ᱫᱷᱚᱨᱚᱢ ᱜᱮ ᱢᱟᱲᱟᱝ ᱛᱮᱧ ᱠᱩᱥᱤᱭᱟᱜᱼᱟ ᱟᱨ ᱮᱴᱟᱜ ᱫᱷᱚᱨᱚᱢ ᱠᱷᱚᱱ ᱤᱧ ᱱᱚᱣᱟ ᱜᱮᱧ ᱥᱮᱬᱟ ᱟᱠᱟᱫᱟ ᱥᱮ ᱱᱚᱣᱟ ᱜᱮ ᱵᱟᱲᱟᱭ ᱠᱟᱜᱼᱟ ᱮᱴᱟᱜ ᱫᱷᱚᱨᱚᱢ ᱨᱮᱫᱚ ᱡᱮᱢᱚᱱ ᱢᱟᱨᱟᱝ ᱦᱚᱲ ᱢᱟᱹᱱ ᱮᱢ ᱥᱮ ᱥᱚᱢᱢᱟᱱ ᱮᱢ ᱥᱚᱢᱚᱭ ᱡᱟᱸᱜᱟ ᱠᱚ ᱡᱚᱴᱮᱛ ᱛᱟᱠᱚᱣᱟ ᱡᱟᱸᱜᱟ ᱡᱚᱴᱮᱛ ᱠᱟᱛᱮ ᱠᱚ ᱜᱚᱰ ᱟᱠᱚᱣᱟ ᱚᱱᱟ ᱢᱤᱫᱴᱤᱱ ᱟᱨ ᱮᱴᱟᱜ ᱫᱷᱚᱨᱚᱢ ᱨᱮᱱ ᱦᱚᱲ ᱫᱚ ᱢᱩᱨᱛᱤ ᱠᱚ ᱵᱮᱱᱟᱣ ᱠᱚᱣᱟ ᱥᱮ ᱵᱚᱸᱜᱟ ᱢᱩᱨᱛᱤ ᱠᱚ ᱵᱮᱱᱟᱣ ᱠᱚᱛᱮ ᱩᱱᱠᱩ ᱠᱚ ᱵᱚᱸᱜᱟ ᱵᱳᱨᱳᱣ ᱟᱠᱚᱣᱟ ᱩᱱᱠᱩ ᱵᱚᱸᱜᱟ ᱵᱳᱨᱳ ᱞᱟᱹᱜᱤᱫ ᱛᱮ ᱱᱟᱱᱟᱦᱩᱱᱟᱹᱨ ᱯᱮᱱᱰᱮᱞ ᱯᱮᱱᱰᱮᱞ ᱥᱟᱡᱟᱣ ᱠᱟᱛᱮ ᱠᱚ ᱵᱚᱸᱜᱟ ᱵᱳᱨᱳᱣ ᱟᱠᱚᱣᱟ ᱥᱮ ᱱᱟᱱᱟᱦᱩᱱᱟᱹᱨ ᱠᱚ ᱥᱟᱡᱟᱣ ᱠᱚᱣᱟ ᱟᱨ ᱜᱩᱲ ᱜᱚᱛᱚᱢ ᱛᱚᱣᱟ ᱛᱟᱵᱮᱱ ᱛᱮᱠᱚ ᱫᱮᱵᱟ ᱥᱮᱵᱟ ᱠᱚᱣᱟ ᱚᱱᱟᱧ ᱥᱮᱬᱟ ᱠᱟᱫᱟ ᱟᱨ ᱱᱚᱜᱼᱚᱭ ᱨᱟᱹᱠᱷᱤ ᱵᱚᱱᱫᱷᱚᱱ ᱠᱚ ᱞᱟᱹᱭᱟ ᱡᱟᱦᱟᱸ ᱫᱟᱫᱟ ᱥᱮ ᱵᱷᱟᱹᱭ ᱛᱟᱠᱚ ᱛᱤᱨᱮ ᱨᱟᱹᱠᱷᱤ ᱠᱚ ᱛᱚᱞᱟᱠᱚᱣᱟ ᱚᱱᱟ ᱦᱚᱸ ᱢᱤᱫᱴᱤᱱᱤᱧ ᱥᱮᱬᱟ ᱟᱠᱟᱜᱼᱟ ᱟᱨ ᱟᱨ ᱱᱚᱜᱼᱚᱭ ᱦᱳᱞᱤ ᱦᱳᱞᱤ ᱡᱮᱢᱚᱱ ᱦᱤᱡᱩᱜ ᱠᱟᱱᱟ ᱠᱚ ᱚᱡᱚᱜ ᱟᱠᱚᱣᱟ ᱚᱱᱟᱧ ᱥᱮᱬᱟ ᱟᱠᱟᱜᱼᱟ ᱢᱮᱱᱠᱷᱟᱱ ᱤᱧ ᱫᱚ ᱵᱟᱹᱧ ᱢᱟᱱᱟᱣ ᱜᱮᱭᱟ ᱢᱮᱱᱠᱷᱟᱱ ᱚᱱᱟᱧ ᱵᱟᱲᱟᱭ ᱠᱟᱜ ᱛᱟᱠᱚᱣᱟ ᱟᱨ ᱮᱴᱟᱜ ᱫᱷᱚᱨᱚᱢ ᱨᱮ ᱯᱚᱨᱚᱵᱽ ᱨᱮ ᱥᱮᱞᱮᱫ ᱞᱮᱠᱟ ᱫᱚ ᱦᱮᱸ ᱥᱮᱞᱮᱫ ᱟᱠᱟᱱ ᱜᱤᱭᱟᱹᱧ ᱡᱮᱢᱚᱱ ᱥᱚᱨᱚᱥᱚᱛᱤ ᱯᱩᱡᱟᱹ ᱥᱚᱨᱚᱥᱚᱛᱤ ᱯᱩᱡᱟᱹ ᱨᱮᱦᱚᱸ ᱚᱱᱟ ᱯᱚᱨᱚᱵᱽ ᱨᱮ ᱢᱟᱱᱮ ᱯᱚᱨᱚᱵᱽ ᱫᱚ ᱵᱟᱝ ᱠᱟᱱᱟ ᱚᱱᱟ ᱫᱚ ᱢᱤᱫᱴᱤᱱ ᱵᱚᱸᱜᱟ ᱵᱳᱨᱳ ᱠᱟᱹᱢᱤ ᱡᱮᱢᱚᱱ ᱵᱤᱫᱽᱫᱟᱹ ᱡᱟᱦᱟᱸ ᱫᱮᱵᱚ ᱠᱚ ᱢᱮᱛᱟᱭ ᱠᱟᱱᱟ ᱥᱚᱨᱚᱥᱚᱛᱤ ᱩᱱᱤ ᱠᱚ ᱵᱚᱸᱜᱟᱣᱟᱭ ᱠᱟᱱᱟ ᱩᱱ ᱥᱚᱢᱚᱭ ᱫᱟᱬᱟᱱ ᱞᱮ ᱪᱟᱞᱟᱜ ᱜᱮᱭᱟ ᱥᱮ ᱯᱩᱞᱯᱟᱧᱡᱚᱞᱤ ᱮᱢ ᱞᱮ ᱪᱟᱞᱟᱜ ᱜᱮᱭᱟ ᱟᱛᱳ ᱤᱥᱠᱩᱞᱨᱮ ᱯᱩᱥᱯᱟᱧᱡᱚᱞᱤ ᱮᱢ ᱠᱟᱛᱮ ᱛᱟᱨᱯᱚᱨᱮ ᱠᱚᱞᱮᱡᱽ ᱥᱮᱱ ᱪᱟᱞᱟᱜ ᱟᱞᱮ ᱤᱱᱠᱟᱹ ᱫᱟᱬᱟ ᱵᱟᱲᱟ ᱢᱟᱱᱮ ᱯᱩᱨᱟᱹ ᱯᱩᱨᱤ ᱫᱚ ᱵᱟᱝᱞᱮ ᱢᱟᱱᱟᱣ ᱨᱮᱦᱚᱸ ᱟᱫᱚ ᱦᱚᱲ ᱥᱟᱞᱟᱜ ᱛᱮ ᱡᱚᱠᱷᱚᱱ ᱪᱟᱞᱟᱜ ᱟᱠᱚ ᱱᱤᱡᱮ ᱦᱚᱸ ᱠᱟᱹᱴᱤᱡ ᱨᱟᱹᱥᱠᱟᱹ ᱵᱩᱡᱷᱟᱹᱜ ᱜᱮᱭᱟ ᱚᱱᱟᱛᱮ ᱚᱱᱟᱞᱮᱠᱟᱛᱮ ᱮᱴᱟᱜ ᱫᱷᱚᱨᱚᱢ ᱨᱮᱱ ᱦᱚᱲᱟᱜ ᱯᱚᱨᱚᱵ ᱨᱮ ᱢᱟᱱᱮ ᱢᱮᱥᱟ ᱦᱩᱭ ᱠᱟᱱᱟ ᱥᱮ ᱤᱧ ᱦᱚᱸᱧ ᱢᱟᱱᱟᱣ ᱠᱟᱜ ᱞᱮᱠᱟᱜᱮ ᱢᱮᱱ ᱜᱟᱱᱚᱜᱼᱟ ᱟᱨ ᱫᱩᱨᱜᱟᱹ ᱯᱩᱡᱟᱹ ᱫᱩᱨᱜᱟᱹᱯᱩᱡᱟᱹ ᱨᱮᱦᱚᱸ ᱚᱱᱟ ᱦᱚᱸ ᱮᱴᱟᱜ ᱫᱷᱚᱨᱚᱢ ᱨᱮᱱ ᱦᱚᱲ ᱠᱚᱣᱟᱜ ᱜᱮ ᱠᱟᱱᱟ ᱫᱩᱨᱜᱟᱹ ᱯᱩᱡᱟᱹ ᱫᱚ ᱟᱫᱚ ᱚᱱᱟ ᱨᱮᱦᱚᱸ ᱤᱧ ᱥᱮᱞᱮᱫ ᱟᱠᱟᱱ ᱜᱤᱭᱟᱹᱧ ᱵᱚᱸᱜᱟ ᱧᱮᱞ ᱥᱮ ᱯᱮᱱᱰᱮᱞ ᱧᱮᱞ ᱠᱚ ᱞᱟᱹᱭᱟ ᱪᱟᱞᱟᱣ ᱠᱟᱱ ᱜᱤᱭᱟᱹᱧ ᱤᱧ ᱦᱚᱸ ᱟᱹᱰᱤ ᱥᱟᱺᱜᱤᱧ ᱥᱟᱺᱜᱤᱧ ᱦᱟᱹᱵᱤᱡ ᱪᱟᱞᱟᱣ ᱵᱟᱲᱟ ᱠᱟᱱᱟᱞᱮ ᱡᱮᱢᱚᱱ ᱡᱷᱟᱲᱜᱨᱟᱢ ᱥᱤᱞᱫᱟᱹ ᱚᱱᱟ ᱠᱚᱨᱮ ᱯᱮᱱᱰᱮᱞ ᱧᱮᱞ ᱟᱭᱩᱵ ᱵᱮᱲᱟ ᱞᱮ ᱪᱟᱞᱟᱣ ᱠᱟᱱ ᱜᱮᱭᱟ ᱚᱱᱠᱟ ᱞᱮᱠᱟ ᱛᱮᱜᱮ ᱟᱨᱠᱤ ᱤᱧ ᱦᱚᱸ ᱮᱴᱟᱜ ᱫᱷᱚᱨᱚᱢ ᱨᱮᱱ ᱦᱚᱲᱟᱜ ᱯᱚᱨᱚᱵᱽ ᱨᱮᱧ ᱢᱮᱥᱟ ᱟᱠᱟᱱ ᱜᱮᱭᱟ ᱤᱱᱟᱹ ᱠᱚᱜᱮ ᱞᱟᱹᱭ ᱜᱟᱱᱚᱜᱼᱟ